ᱡᱟᱦᱟᱸᱱ ᱪᱮᱞᱮᱧᱡ ᱥᱮ ᱥᱮᱸᱜᱮᱞ ᱨᱮ ᱥᱟᱢᱟᱝ ᱨᱮᱱᱟᱜ ᱟᱨ ᱚᱱᱟ ᱪᱮᱫᱞᱮᱠᱟᱛᱮ ᱦᱚᱱᱚᱛ ᱨᱮᱭᱟᱜ ᱥᱨᱤᱡᱚᱱ ᱥᱚᱢᱯᱚᱛᱛᱤ ᱡᱟᱦᱟᱸ ᱵᱚᱥᱛᱩ ᱛᱚᱱᱛᱨᱚ ᱠᱚ ᱨᱤᱥᱤᱵᱷ ᱟᱠᱟᱫᱟ ᱟᱨ ᱤᱧ ᱪᱮᱫ ᱚᱱᱟᱜᱮᱧ ᱞᱟᱹᱭᱟ ᱟᱞᱮᱭᱟᱜ ᱴᱚᱴᱷᱟ ᱨᱮ ᱱᱚᱶᱟ ᱜᱮ ᱢᱤᱫᱴᱮᱱ ᱞᱟᱹᱭᱟ ᱥᱚᱵᱫᱚ ᱫᱩᱥᱚᱱ ᱥᱚᱵᱫᱚ ᱫᱩᱥᱚᱱ ᱫᱚ ᱟᱹᱰᱤ ᱵᱟᱹᱲᱤᱡ ᱡᱤᱱᱤᱥ ᱠᱟᱱᱟ ᱚᱱᱟᱛᱮ ᱞᱩᱛᱩᱨ ᱨᱮᱭᱟᱜ ᱯᱚᱨᱫᱟ ᱦᱚᱸ ᱯᱷᱟᱴᱟᱣ ᱫᱟᱲᱤᱭᱟᱜᱼᱟ ᱠᱟᱞᱟ ᱦᱚᱸᱢ ᱠᱟᱞᱟ ᱦᱩᱭ ᱫᱟᱲᱮᱭᱟᱜᱼᱟ ᱚᱱᱟᱛᱮ ᱥᱚᱵᱫᱚ ᱫᱩᱥᱚᱱ ᱵᱚᱱᱱᱫᱚ ᱦᱩᱭᱩᱜᱼᱟ ᱚᱱᱟ ᱡᱮᱢᱚᱱ ᱜᱟᱹᱰᱤ ᱨᱮᱱᱟᱜ ᱥᱚᱵᱫᱚ ᱟᱵᱟᱨ ᱰᱤᱡᱮ ᱵᱟ ᱰᱤᱡᱮ ᱠᱩ ᱵᱟᱡᱟᱜ ᱛᱚᱠᱷᱚᱱ ᱦᱚᱸ ᱞᱩᱛᱩᱨ ᱠᱷᱟᱨᱟᱯ ᱫᱟᱲᱮᱭᱟᱜᱼᱟ ᱚᱱᱟᱛᱤᱧ ᱞᱟᱹᱭᱟ ᱥᱚᱵᱫᱚ ᱫᱩᱥᱚᱱ ᱫᱚ ᱟᱹᱰᱤ ᱠᱷᱟᱨᱟᱯ ᱜᱮᱭᱟ ᱥᱚᱵᱫᱚ ᱫᱩᱥᱚᱱ ᱦᱚᱛᱮᱡ ᱛᱮ ᱟᱹᱰᱤ ᱠᱤᱪᱷᱩ ᱥᱚᱢᱚᱥᱥᱟ ᱦᱩᱭ ᱫᱟᱲᱮᱭᱟᱜᱼᱟ ᱚᱱᱟ ᱥᱚᱢᱚᱥᱥᱟ ᱥᱚᱢᱟᱫᱷᱟᱱ ᱞᱟᱹᱜᱤᱫ ᱱᱚᱣᱟ ᱜᱤᱧ ᱢᱮᱱᱟ ᱡᱮ ᱥᱚᱵᱫᱚ ᱫᱩᱥᱚᱱ ᱛᱤᱱᱟᱹᱜ ᱵᱚᱱᱫᱚᱭᱟᱵᱚ ᱡᱟᱛᱮ ᱜᱟᱹᱰᱤ ᱠᱩ ᱥᱚᱵᱫᱚ ᱨᱮᱱᱟᱜ ᱟᱥᱛᱮᱼᱟᱥᱛᱮ ᱦᱩᱭᱩᱜ ᱟᱨ ᱰᱤᱡᱮ ᱢᱟᱭᱤᱠ ᱵᱟᱡᱱᱟ ᱠᱚᱦᱚᱸ ᱯᱨᱟᱭ ᱟᱥᱛᱮ ᱠᱟᱛᱮ ᱠᱩ ᱯᱚᱨᱚᱵ ᱯᱟᱹᱞᱟᱹᱭ ᱠᱚ ᱢᱟᱱᱟᱣ ᱛᱟᱠᱚ ᱟᱜ ᱚᱱᱟᱜᱤᱧ ᱢᱮᱱᱟ ᱟᱨ ᱜᱨᱟᱦᱚᱥᱛᱨᱚ ᱚᱱᱮ ᱚᱲᱟᱜ ᱨᱮᱱᱟᱜ ᱡᱟᱦᱟᱸᱱᱟᱜ ᱠᱟᱹᱢᱤ ᱦᱚᱸ ᱨᱮᱭᱟᱜ ᱱᱚᱶᱟ ᱜᱤᱧ ᱢᱮᱱᱟ ᱡᱚᱛᱚ ᱵᱮᱵᱚᱥᱛᱟ ᱫᱚ ᱫᱚᱦᱚᱭ ᱦᱩᱭᱩᱜ ᱜᱮᱭᱟ ᱚᱲᱟᱜ ᱨᱮᱜᱤ ᱡᱚᱜ ᱥᱮ ᱡᱟᱦᱟᱸᱱᱟᱜ ᱪᱟᱥ ᱠᱟᱹᱢᱤ ᱨᱮᱱᱟᱜ ᱡᱟᱦᱟᱸ ᱡᱚᱛᱚ ᱨᱮᱱᱟᱜ ᱜᱮ ᱵᱮᱵᱚᱥᱛᱟ ᱦᱩᱭᱩᱜᱼᱟ ᱥᱚᱵᱡᱤ ᱟᱨ ᱫᱟᱜ ᱨᱮᱱᱟᱜ ᱡᱚᱛᱚ ᱠᱷᱚᱡ ᱵᱮᱵᱚᱥᱛᱷᱟ ᱵᱷᱟᱹᱜᱤᱭᱟ ᱫᱟᱜ ᱫᱟᱜ ᱫᱚ ᱟᱹᱛᱩ ᱨᱮ ᱱᱚᱶᱟ ᱜᱟᱹᱰᱭᱟᱹ ᱠᱚᱨᱮ ᱥᱮ ᱠᱮᱱᱮᱞ ᱠᱚᱨᱮ ᱠᱩ ᱵᱮᱵᱚᱥᱛᱟᱭᱟ ᱚᱱᱟᱛᱮᱜᱮ ᱫᱟᱜ ᱨᱮᱱᱟᱜ ᱥᱚᱢᱚᱥᱥᱟ ᱫᱚ ᱵᱟᱝ ᱛᱳᱭᱨᱤᱜᱼᱟ ᱥᱮᱨᱢᱟ ᱨᱮᱱᱟᱜ ᱫᱟᱜ ᱦᱚᱸᱠᱩ ᱡᱟᱣᱨᱟ ᱠᱟᱛᱮ ᱠᱩ ᱫᱚᱦᱚ ᱠᱟᱜᱼᱟ ᱟᱨ ᱮᱱ ᱚᱠᱟ ᱥᱚᱢᱚᱭ ᱱᱚᱝᱨᱟ ᱫᱟᱜ ᱚᱱᱟ ᱠᱩ ᱞᱟᱹᱜᱤᱫ ᱫᱚ ᱟ ᱛᱩ ᱨᱮ ᱰᱨᱮᱱ ᱠᱚᱠᱩ ᱵᱮᱱᱟᱣ ᱟᱠᱟᱫᱟ ᱚᱱᱟ ᱞᱟᱹᱜᱤᱫ ᱚᱱᱟ ᱦᱚᱸ ᱞᱟᱹᱠᱛᱤ ᱜᱮᱭᱟ ᱚᱱᱟᱛᱮ ᱡᱚᱛᱚ ᱵᱮᱵᱚᱥᱛᱷᱟ ᱜᱤ ᱠᱚᱨᱟᱣ ᱦᱩᱭᱩᱜᱼᱟ ᱥᱚᱵᱫᱚ ᱫᱩᱥᱚᱱ ᱦᱚᱸ ᱟᱹᱰᱤ ᱠᱷᱟᱨᱟᱯ ᱟᱨ ᱡᱟᱦᱟᱸᱱᱟᱜ ᱥᱤᱞᱯᱤ ᱵᱚᱡᱽᱨᱚ ᱦᱚᱸ ᱠᱷᱟᱨᱟᱯ ᱜᱮᱭᱟ ᱢᱮᱱᱫᱚ ᱡᱚᱛᱚ ᱨᱮᱱᱟᱜ ᱜᱤ ᱵᱷᱟᱹᱜᱤ ᱫᱤᱠ ᱦᱚᱸ ᱢᱮᱱᱟᱜᱼᱟ ᱠᱷᱟᱨᱟᱯ ᱫᱤᱠ ᱦᱚᱸ ᱢᱮᱱᱟᱜᱼᱟ